ᱦᱮᱸ ᱚᱠᱚᱭᱮᱢ ᱞᱟᱹᱭᱫᱟ

ᱦᱮᱸ ᱡᱷᱤᱡ ᱜᱮᱭᱟ ᱚᱱᱟ ᱨᱮᱱᱟᱜ ᱢᱮᱱ ᱛᱮᱫᱚ ᱡᱚᱛᱚ ᱞᱮᱠᱟ ᱜᱮ ᱢᱮᱱᱮᱜᱼᱟ ᱞᱩᱛᱩᱨ ᱨᱮᱱᱟᱜ ᱠᱚ ᱢᱩ ᱨᱮᱱᱟᱜ ᱠᱚ ᱯᱟᱜᱽᱨᱟ ᱠᱚ ᱮᱢᱟᱱ ᱠᱚ ᱡᱚᱛᱚ ᱜᱮ ᱢᱮᱱᱟᱜᱼᱟ ᱥᱚᱱᱟ ᱨᱮᱱᱟᱜ ᱫᱚ ᱯᱟᱜᱽᱨᱟ ᱫᱚ ᱡᱮᱢᱚᱱᱮᱢ ᱦᱟᱛᱟᱣ ᱡᱮᱢᱚᱱ ᱨᱤᱝ ᱮᱢ ᱦᱟᱛᱟᱣ ᱯᱚᱱᱰᱨᱳ ᱦᱟᱡᱟᱨ ᱫᱚᱥ ᱦᱟᱡᱟᱨ ᱨᱮᱱᱟᱜ ᱦᱚᱸ ᱢᱮᱱᱟᱜᱼᱟ ᱯᱩᱪᱤᱥ ᱦᱟᱡᱟᱨ ᱨᱮᱱᱟᱜ ᱦᱚᱸ ᱢᱮᱱᱟᱜᱼᱟ ᱟᱨ ᱱᱤᱠᱟ ᱴᱚᱯ ᱮᱢ ᱦᱟᱛᱟᱣ ᱠᱷᱟᱱ ᱫᱚ ᱥᱟᱛ ᱟᱴ ᱠᱚᱛᱮ ᱜᱮᱢ ᱧᱟᱢᱟ ᱛᱟᱨ ᱢᱚᱫᱽᱫᱷᱮ ᱪᱮᱫ ᱞᱮᱠᱟ ᱳᱡᱚᱱ ᱨᱮ ᱪᱮᱫ ᱞᱮᱠᱟ ᱦᱩᱭᱩᱜᱼᱟ ᱚᱱᱟ ᱦᱤᱥᱟᱹᱵ ᱫᱟᱢ ᱫᱚ ᱢᱟᱞᱟ ᱢᱟᱞᱟ ᱚᱱᱟ ᱪᱮᱱ ᱫᱚ ᱛᱤᱱᱟᱹᱜ ᱤᱭᱟᱹ ᱥᱚᱱᱟ ᱛᱚ ᱥᱮ ᱨᱩᱯᱟᱹ ᱨᱩᱯᱟᱹ ᱫᱚ ᱯᱚᱱᱰᱨᱚ ᱥᱚ ᱦᱟᱡᱟᱨ ᱛᱮᱜᱮᱢ ᱧᱟᱢᱟ ᱟᱨ ᱥᱚᱱᱟᱢ ᱦᱟᱛᱟᱣ ᱠᱷᱟᱱ ᱫᱚ ᱯᱚᱭᱛᱟᱞᱤᱥ ᱯᱚᱱᱪᱟᱥ ᱦᱮᱸ ᱳᱡᱚᱱ ᱛᱮ ᱪᱮᱫ ᱞᱮᱠᱟ ᱦᱮᱸ ᱦᱮᱸ ᱛᱚᱲᱟ ᱛᱚᱲᱟ ᱫᱚ ᱠᱚᱢ ᱢᱚᱫᱽᱫᱷᱮ ᱨᱮᱫᱚ ᱛᱤᱱ ᱦᱟᱡᱟᱨ ᱠᱷᱚᱱ ᱢᱮᱱᱟᱜᱼᱟ ᱟᱨ ᱦᱟᱱᱛᱮ ᱛᱤᱱ ᱦᱟᱡᱟᱨ ᱪᱟᱨ ᱦᱟᱡᱟᱨ ᱯᱟᱸᱪ ᱦᱟᱡᱟᱨ ᱟᱨ ᱚᱱᱟ ᱡᱟᱦᱟᱸ ᱫᱩᱞᱦᱟᱱ ᱠᱚ ᱢᱮᱛᱟᱜ ᱠᱟᱱᱟ ᱚᱱᱟ ᱫᱚ ᱫᱚᱥ ᱵᱟᱨᱳ ᱦᱮᱸ ᱥᱩᱫ ᱨᱮ ᱵᱟᱦᱟ ᱚᱱᱟ ᱢᱚᱴᱟ ᱢᱩᱴᱤ ᱫᱟᱢ ᱢᱮᱱᱟᱜᱼᱟ ᱯᱚᱱᱰᱨᱚ ᱥᱚ ᱜᱟᱱ

ᱦᱮᱸ ᱦᱮᱸ ᱦᱮᱸ ᱚᱸᱻ ᱦᱮᱸ ᱛᱚ ᱚᱸᱻ ᱦᱟᱛᱟᱭ ᱟᱹᱵᱤᱱ ᱪᱮᱫ ᱦᱤᱡᱩᱜ ᱟᱹᱵᱤᱱ ᱚᱸᱻ ᱦᱮᱸ ᱛᱚ ᱫᱷᱤᱱᱟᱹᱝ ᱥᱮᱫ ᱵᱮᱱ ᱦᱤᱡᱩᱜᱼᱟ ᱡᱷᱤᱡ ᱜᱮᱵᱮᱱ ᱧᱟᱢᱟ ᱱᱟᱦᱟᱜ ᱦᱮᱸ ᱛᱚ